ᱢᱮᱨᱚᱢ ᱵᱷᱤᱰᱤ ᱩᱱᱠᱩ ᱞᱮ ᱫᱚᱦᱚ ᱠᱚᱣᱟ ᱟᱨ ᱩᱱᱠᱩ ᱫᱚ ᱡᱤᱱᱤᱥ ᱨᱮᱠᱚ ᱥᱟᱦᱟᱡᱡᱳ ᱞᱮᱭᱟ ᱥᱮ ᱫᱩᱠ ᱨᱮᱠᱚ ᱥᱟᱸᱜᱮᱭᱟ ᱠᱟᱹᱢᱤ ᱨᱮᱠᱚ ᱜᱚᱲᱚᱣᱟᱞᱮᱭᱟ ᱰᱟᱝᱨᱤ ᱫᱚ ᱪᱟᱥᱵᱟᱥ ᱨᱮᱞᱮ ᱫᱚᱦᱚ ᱠᱚᱣᱟ ᱟᱨ ᱰᱟᱝᱨᱤ ᱫᱚᱞᱮ ᱫᱚᱦᱚ ᱠᱚᱣᱟ ᱪᱟᱥᱵᱟᱥ ᱞᱟᱹᱜᱤᱫ ᱟᱨ ᱢᱮᱨᱚᱢ ᱵᱷᱤᱰᱤ ᱫᱚ ᱡᱟᱦᱟᱸᱱᱟᱜ ᱫᱩᱠ ᱵᱤᱯᱚᱫ ᱠᱚ ᱨᱚᱠᱠᱷᱟᱭ ᱛᱟᱞᱮᱭᱟ ᱥᱤᱢ ᱢᱮᱨᱚᱢ ᱠᱚᱦᱚᱸ ᱟᱨ ᱰᱟᱝᱨᱤ ᱢᱮᱨᱚᱢ ᱫᱚᱦᱚ ᱠᱟᱛᱮ ᱡᱟᱦᱟᱸ ᱛᱤᱱᱟᱹᱜ ᱡᱟᱦᱟᱱᱟᱜ ᱦᱩᱭᱩᱜᱼᱟ ᱰᱟᱝᱨᱤ ᱫᱚ ᱵᱩᱥᱩᱵ ᱞᱮ ᱮᱢᱟ ᱠᱚᱣᱟ ᱟᱨ ᱞᱩᱵᱩᱜ ᱞᱮ ᱦᱮᱰᱮᱡ ᱟᱠᱚᱣᱟ ᱟᱨ ᱞᱩᱵᱩᱜ ᱞᱮ ᱦᱮᱰᱮᱡ ᱟᱠᱚᱣᱟ ᱟᱨ ᱠᱟᱲᱮ ᱠᱚᱞᱮ ᱮᱢᱟ ᱠᱚᱣᱟ ᱚᱱᱟ ᱠᱚᱛᱮ ᱜᱮ ᱛᱤᱠᱤᱱ ᱵᱮᱲᱟ ᱥᱮᱛᱟᱜ ᱵᱮᱲᱟ ᱫᱚᱞᱮ ᱟᱲᱟᱜ ᱠᱚᱣᱟ ᱛᱤᱠᱤᱱ ᱵᱮᱲᱟ ᱞᱮ ᱠᱷᱟᱹᱲ ᱠᱚᱣᱟ ᱟᱨ ᱠᱷᱟᱹᱲ ᱠᱟᱛᱮᱫ ᱚᱱᱟ ᱨᱮ ᱵᱩᱥᱩᱵ ᱞᱩᱵᱩᱜ ᱦᱮᱰᱮᱡ ᱠᱟᱛᱮ ᱞᱮ ᱫᱚᱦᱚ ᱠᱟᱜᱼᱟ ᱥᱮᱛᱟᱜ ᱵᱮᱲᱟ ᱨᱮ ᱚᱱᱟ ᱠᱚᱞᱮ ᱮᱢᱟ ᱠᱚᱣᱟ ᱟᱨ ᱢᱮᱨᱚᱢ ᱫᱚ ᱯᱟᱞᱦᱟ ᱵᱤᱨ ᱯᱟᱞᱦᱟ ᱞᱮ ᱟᱹᱜᱩᱭᱟ ᱟᱨ ᱚᱱᱟ ᱠᱚᱞᱮ ᱮᱢᱟ ᱠᱚᱣᱟ ᱵᱷᱤᱰᱤ ᱦᱚᱸ ᱵᱤᱨ ᱤᱭᱟᱹ ᱵᱤᱨ ᱯᱟᱞᱦᱟ ᱜᱮᱞᱮ ᱟᱹᱜᱩᱣᱟᱠᱚᱣᱟ ᱥᱮᱛᱟᱜ ᱵᱮᱲᱟ ᱨᱮ ᱚᱱᱟ ᱠᱚᱞᱮ ᱮᱢᱟ ᱠᱚᱣᱟ ᱟᱨ ᱥᱤᱢ ᱫᱚ ᱪᱟᱣᱞᱮ ᱠᱚᱞᱮ ᱮᱢᱟ ᱠᱚᱣᱟ ᱥᱮᱛᱟᱜ ᱨᱮ ᱢᱤᱫ ᱫᱷᱟᱣ ᱛᱤᱠᱤᱱ ᱢᱤᱫ ᱫᱷᱟᱣ ᱟᱹᱭᱩᱵ ᱢᱤᱫ ᱫᱷᱟᱣ ᱥᱤᱢ ᱰᱟᱝᱨᱤ ᱫᱚᱞᱮ ᱫᱚᱦᱚ ᱠᱚᱣᱟ ᱚᱱᱟ ᱚᱲᱟᱜ ᱦᱮᱱᱟᱜ ᱛᱟᱞᱮᱭᱟ ᱜᱟᱹᱭ ᱜᱚᱲᱟ ᱞᱮ ᱢᱮᱛᱟᱜᱼᱟ ᱟᱨ ᱵᱷᱤᱲᱤ ᱦᱚᱸ ᱚᱱᱟ ᱜᱚᱲᱟ ᱞᱮ ᱵᱮᱱᱟᱣ ᱟᱠᱟᱫ ᱠᱚᱣᱟ ᱟᱞᱟᱫᱟ ᱠᱟᱛᱮᱫ ᱟᱨ ᱥᱤᱢ ᱫᱚ ᱚᱲᱟᱜ ᱨᱮᱞᱮ ᱫᱚᱦᱚ ᱠᱚᱣᱟ ᱚᱲᱟᱜ ᱪᱟᱹᱞᱤ ᱦᱮᱱᱟᱜ ᱛᱟᱞᱮᱭᱟ ᱚᱱᱟ ᱨᱮᱞᱮ ᱦᱟᱹᱨᱩᱯ ᱠᱚᱣᱟ ᱧᱤᱫᱟᱹ ᱥᱚᱢᱚᱭ ᱫᱚᱞᱮ ᱦᱟᱹᱨᱩᱯ ᱠᱟᱠᱚᱣᱟ ᱨᱟᱵᱟᱝ ᱠᱚᱣᱟ ᱟᱫᱚ ᱚᱱᱟ ᱛᱮᱞᱮ ᱯᱚᱴᱚᱢ ᱠᱟᱠᱚᱣᱟ ᱰᱷᱟᱯᱚᱜ ᱠᱟᱛᱮᱞᱮ ᱫᱚᱦᱚ ᱠᱟᱠᱚᱣᱟ ᱡᱚᱠᱷᱚᱱ ᱜᱮ ᱰᱷᱮᱨ ᱧᱚᱜ ᱥᱤᱢ ᱢᱮᱨᱚᱢ ᱠᱚ ᱦᱩᱭᱩᱜ ᱛᱟᱞᱮᱭᱟ ᱛᱚᱠᱷᱚᱱ ᱜᱮ ᱡᱚᱠᱷᱚᱱ ᱯᱚᱭᱥᱟ ᱨᱮᱭᱟᱜ ᱞᱟᱹᱠᱛᱤ ᱦᱩᱭᱩᱜ ᱛᱟᱞᱮᱭᱟ ᱛᱚᱠᱷᱚᱱ ᱫᱚ ᱵᱟᱡᱟᱨ ᱨᱮᱞᱮ ᱤᱫᱤ ᱠᱚᱣᱟ ᱟᱨ ᱞᱮ ᱟᱹᱠᱷᱨᱤᱧ ᱠᱚᱣᱟ ᱟᱨ ᱟᱠᱷᱨᱤᱧ ᱠᱚᱣᱟ ᱞᱮ ᱟᱨ ᱯᱮᱲᱟ ᱦᱚᱲ ᱠᱚᱠᱚ ᱦᱤᱡᱩᱜ ᱛᱟᱞᱮ ᱠᱷᱟᱱ ᱩᱱᱠᱩ ᱠᱚ ᱦᱚᱸᱞᱮ ᱜᱚᱡ ᱟᱠᱚᱣᱟ ᱚᱱᱟ ᱛᱮᱜᱮᱞᱮ ᱤᱭᱟᱹᱭᱟ ᱟᱨ ᱪᱮᱫ ᱵᱷᱤᱰᱤ ᱫᱚ ᱢᱮᱨᱚᱢ ᱥᱚᱲᱮᱜ ᱟᱠᱚ ᱛᱚᱠᱷᱚᱱ ᱞᱮ ᱤᱭᱟᱹ ᱵᱷᱤᱰᱤ ᱦᱚᱸ ᱡᱚᱠᱷᱚᱱ ᱠᱚ ᱥᱟᱸᱜᱮᱜᱼᱟ ᱛᱚᱠᱷᱚᱱ ᱞᱮ ᱟᱠᱷᱨᱤᱧ ᱠᱚᱣᱟ ᱟᱨ ᱞᱮ ᱯᱚᱭᱥᱟ ᱦᱩᱭᱩᱜ ᱛᱟᱞᱮᱭᱟ ᱟᱨ ᱡᱚᱠᱷᱚᱱ ᱞᱮ ᱵᱟᱯᱞᱟ ᱵᱤᱦᱟᱹᱜᱼᱟ ᱟᱞᱮ ᱛᱚᱠᱷᱚᱱ ᱞᱮ ᱡᱟᱦᱟᱸᱭ ᱡᱩᱫᱤᱭ ᱠᱚᱭ ᱠᱮᱫ ᱞᱮᱭᱟ ᱫᱮᱱ ᱠᱟᱹᱴᱤᱡ ᱯᱚᱭᱥᱟ ᱤᱢᱟᱹᱧ ᱢᱮ ᱥᱮ ᱢᱮᱨᱚᱢ ᱯᱟᱧᱪᱟ ᱛᱮ ᱤᱢᱟᱹᱧ ᱢᱮ ᱵᱟᱝᱠᱷᱟᱱ ᱰᱟᱝᱨᱤ ᱯᱟᱧᱪᱟ ᱛᱮ ᱤᱢᱟᱹᱧ ᱢᱮ ᱦᱮᱸ ᱛᱟᱦᱚᱞᱮ ᱮᱢᱟᱢᱟᱹᱧ ᱠᱟᱡ ᱞᱮ ᱡᱚᱜᱟᱣ ᱛᱟᱠᱚᱣᱟ ᱫᱩᱠ ᱵᱤᱯᱚᱫ ᱨᱮ ᱠᱟᱡ ᱠᱚ ᱡᱚᱜᱟᱣ ᱛᱟᱞᱮᱭᱟ ᱡᱟᱦᱟᱸ ᱫᱚ ᱚᱥᱩᱵᱤᱫᱷᱟ ᱦᱩᱭᱮᱱ ᱛᱟᱞᱮᱭᱟ ᱟᱠᱷᱨᱤᱧ ᱠᱮᱫᱮᱭᱟᱞᱮ ᱵᱟᱡᱟᱨ ᱨᱮ ᱤᱫᱤ ᱠᱟᱛᱮᱫ ᱟᱫᱚ ᱞᱮ ᱟᱠᱷᱨᱤᱧ ᱠᱮᱫᱮ ᱜᱮ ᱟᱨ ᱯᱚᱭᱥᱟ ᱦᱩᱭᱮᱱ ᱛᱟᱞᱮ ᱜᱮ ᱚᱱᱟ ᱛᱮᱜᱮ ᱞᱮ ᱤᱭᱟᱹᱭᱮᱱ ᱜᱮ ᱨᱩᱣᱟᱹ ᱦᱟᱥᱩ ᱦᱩᱭᱩᱜ ᱛᱟᱞᱮᱭᱟ ᱚᱱᱟ ᱛᱮᱦᱚᱸ ᱞᱮ ᱚᱱᱟ ᱯᱚᱭᱥᱟ ᱛᱮᱜᱮ ᱞᱮ ᱤᱭᱟᱹᱭᱟ